ᱤᱧᱟᱹᱜ ᱢᱤᱫᱴᱮᱱ ᱠᱩᱥᱤᱭᱟᱜ ᱯᱩᱛᱷᱤ ᱫᱚ ᱦᱩᱭᱩᱜ ᱠᱟᱱᱟ ᱯᱚᱛᱷᱮᱨ ᱯᱟᱸᱪᱟᱞᱤ ᱟᱨ ᱱᱤᱭᱟᱹ ᱫᱚᱭ ᱚᱞ ᱟᱠᱟᱫᱟ ᱵᱚᱝᱠᱤᱢ ᱪᱚᱸᱱᱫᱽᱨᱚ ᱪᱳᱴᱴᱚ ᱯᱟᱫᱽᱫᱷᱟᱭ ᱱᱤᱭᱟᱹ ᱯᱩᱛᱷᱤ ᱩᱱᱟᱹᱜ ᱟᱸᱴ ᱤᱧ ᱠᱩᱥᱤᱭᱟᱜᱼᱟ ᱠᱟᱨᱚᱱ ᱩᱱᱤ ᱚᱱᱚᱞᱤᱭᱟᱹ ᱵᱚᱝᱠᱤᱢ ᱪᱚᱸᱫᱽᱨᱚ ᱪᱳᱴᱴᱳ ᱯᱟᱫᱽᱫᱷᱟᱭ ᱱᱤᱭᱟᱹ ᱯᱩᱛᱷᱤ ᱫᱚ ᱯᱨᱚᱠᱤᱛᱤ ᱪᱮᱛᱟᱱᱨᱮᱭ ᱚᱞ ᱟᱠᱟᱫᱟ ᱟᱹᱛᱩ ᱴᱚᱞᱟ ᱨᱮᱱ ᱦᱚᱲ ᱪᱮᱫ ᱞᱮᱠᱟ ᱟᱠᱚᱣᱟᱜ ᱡᱤᱵᱚᱱ ᱡᱟᱛᱨᱟ ᱠᱚ ᱯᱟᱨᱚᱢᱮᱫ ᱠᱟᱱ ᱛᱟᱸᱦᱮᱫᱼᱟ ᱪᱮᱫ ᱞᱮᱠᱟ ᱠᱟᱛᱮᱫ ᱠᱚ ᱵᱟᱧᱪᱟᱜ ᱠᱟᱱ ᱛᱟᱸᱦᱮᱫᱼᱟ ᱚᱱᱟ ᱵᱤᱥᱚᱭ ᱛᱮᱭ ᱚᱞ ᱟᱠᱟᱫᱟ ᱟᱨ ᱱᱤᱭᱟᱹ ᱯᱩᱛᱷᱤ ᱫᱚ ᱤᱧᱫᱚ ᱯᱩᱱ ᱢᱚᱬᱮ ᱫᱷᱟᱣ ᱤᱧ ᱯᱟᱲᱦᱟᱣ ᱟᱠᱟᱱᱟ